ᱵᱚᱦᱚᱜ ᱦᱟᱹᱥᱩ ᱨᱮᱭᱟᱜ ᱪᱟᱵᱟᱭ ᱞᱟᱹᱜᱤᱫ ᱡᱚᱫᱤ ᱵᱚᱦᱚᱜ ᱦᱟᱹᱥᱩ ᱦᱩᱭ ᱞᱮᱱᱠᱷᱟᱱ ᱟᱵᱚᱣᱟᱜ ᱪᱮᱫ ᱪᱤᱠᱟᱹ ᱞᱟᱹᱠᱛᱤ ᱢᱮᱱᱟᱜᱼᱟ ᱟᱹᱛᱩ ᱚᱲᱟᱜ ᱨᱮ ᱛᱚ ᱟᱵᱚ ᱵᱚᱱ ᱵᱟᱰᱟᱭ ᱜᱮᱭᱟ ᱡᱟᱦᱟᱸ ᱟᱵᱚ ᱨᱮᱱ ᱜᱚᱲᱚᱢ ᱦᱟᱲᱟᱢ ᱜᱚᱲᱚᱢ ᱵᱩᱰᱷᱤ ᱠᱚ ᱢᱮᱱᱟᱜ ᱠᱚᱣᱟ ᱩᱱᱠᱩ ᱫᱚ ᱨᱟᱱ ᱢᱩᱨᱜᱟᱹᱱ ᱮᱢᱟᱱ ᱢᱟᱱᱮ ᱥᱮᱫᱟᱭ ᱡᱩᱜᱽ ᱨᱮᱱ ᱮᱠ ᱠᱚᱛᱷᱟᱭ ᱥᱮᱫᱟᱭ ᱨᱮᱱ ᱩᱱᱠᱩ ᱡᱟᱦᱟᱸ ᱨᱟᱱ ᱨᱮᱦᱮᱫ ᱠᱚ ᱟᱹᱜᱩ ᱵᱟᱲᱟ ᱠᱟᱜ ᱜᱮᱭᱟ ᱩᱱᱠᱩ ᱩᱱᱠᱩ ᱴᱷᱮᱱ ᱯᱚᱨᱟᱢᱚᱨᱥᱚ ᱵᱚᱱ ᱦᱟᱛᱟᱣ ᱫᱟᱲᱮᱭᱟᱜᱼᱟ ᱟᱨ ᱚᱱᱟ ᱨᱟᱱ ᱢᱩᱨᱜᱟᱹᱱ ᱡᱚᱢ ᱠᱟᱛᱮᱜ ᱦᱚᱸ ᱵᱚᱦᱚᱜ ᱦᱟᱹᱥᱩ ᱵᱚᱱ ᱪᱟᱵᱟ ᱫᱟᱲᱮᱭᱟᱜᱼᱟ ᱚᱱᱟ ᱥᱟᱶ ᱥᱟᱶᱛᱮ ᱱᱤᱛᱚᱜ ᱵᱚᱱ ᱧᱮᱞᱟ ᱱᱤᱛᱚᱜ ᱫᱚ ᱡᱟᱦᱟᱸ ᱱᱟᱦᱟᱜ ᱡᱩᱜᱽ ᱨᱮᱫᱚ ᱟᱹᱰᱤ ᱜᱟᱱ ᱨᱟᱱ ᱢᱩᱨᱜᱟᱹᱱ ᱮᱢᱟᱱ ᱠᱚ ᱟᱵᱚ ᱨᱮᱱ ᱰᱚᱠᱴᱚᱨ ᱠᱚᱴᱷᱮᱱ ᱦᱚᱸ ᱧᱟᱢᱚᱜᱼᱟ ᱚᱱᱟ ᱨᱟᱱ ᱡᱚᱢ ᱠᱟᱛᱮᱜ ᱦᱚᱸ ᱵᱚᱦᱚᱜ ᱦᱟᱹᱥᱩ ᱪᱟᱵᱟᱜᱼᱟ ᱚᱱᱟ ᱥᱟᱶ ᱥᱟᱶᱛᱮ ᱡᱩᱫᱤ ᱵᱚᱱ ᱧᱮᱞ ᱞᱮᱠᱷᱟᱱ ᱟᱵᱚ ᱫᱚ ᱵᱚᱦᱚᱜ ᱦᱟᱹᱥᱩ ᱧᱮᱞ ᱟᱵᱚᱱ ᱛᱤᱱᱟᱹᱜ ᱠᱟᱡᱟᱠ ᱦᱟᱹᱥᱩ ᱠᱟᱱᱟ ᱡᱩᱫᱤ ᱟᱹᱰᱤ ᱡᱟᱹᱥᱛᱤ ᱦᱟᱹᱥᱩ ᱠᱟᱱ ᱠᱷᱟᱱ ᱛᱟᱦᱞᱮ ᱟᱵᱚ ᱫᱚ ᱚᱵᱚᱥᱥᱳᱭ ᱟᱵᱚ ᱡᱟᱦᱟᱸ ᱟᱵᱚ ᱟᱹᱛᱩ ᱚᱲᱟᱜ ᱯᱟᱥᱮ ᱠᱚᱨᱮᱱ ᱡᱟᱦᱟᱸᱭ ᱰᱟᱠᱴᱟᱨ ᱠᱚ ᱢᱮᱱᱟᱜ ᱠᱚᱣᱟ ᱩᱱᱠᱩᱣᱟᱜ ᱯᱚᱨᱟᱢᱚᱨᱥᱚ ᱵᱚᱱ ᱦᱟᱛᱟᱣᱟ ᱟᱨ ᱨᱟᱱ ᱢᱩᱨᱜᱟᱹᱱ ᱠᱚᱵᱚᱱ ᱡᱚᱢᱟ ᱚᱱᱟ ᱥᱟᱶ ᱥᱟᱶᱛᱮ ᱡᱩᱫᱤ ᱵᱚᱱ ᱧᱮᱞᱟ ᱵᱚᱦᱚᱜ ᱦᱟᱹᱥᱩ ᱟᱹᱰᱤ ᱛᱷᱚᱲᱟ ᱥᱮ ᱴᱤᱢ ᱴᱤᱢ ᱵᱚᱦᱚᱜ ᱦᱟᱹᱥᱩ ᱠᱟᱱᱟ ᱵᱟᱝᱠᱷᱟᱱ ᱵᱚᱦᱚᱜ ᱦᱟᱹᱥᱩ ᱮᱴᱟᱜ ᱠᱟᱨᱚᱱ ᱛᱮ ᱡᱟᱦᱟᱱᱟᱜ ᱦᱟᱹᱥᱩ ᱠᱟᱱᱟ ᱚᱱᱟ ᱫᱚ ᱡᱮᱢᱚᱱ ᱟᱵᱚᱣᱟᱜ ᱢᱮᱫ ᱨᱮᱱᱟᱜ ᱯᱨᱚᱵᱽᱞᱮᱢ ᱦᱩᱭ ᱫᱟᱲᱮᱭᱟᱜᱼᱟ ᱛᱚ ᱚᱱᱟ ᱠᱷᱟᱹᱛᱤᱨ ᱫᱚ ᱟᱵᱚ ᱪᱚᱥᱢᱟ ᱵᱚᱱ ᱵᱮᱵᱚᱦᱟᱨ ᱫᱟᱲᱮᱜᱼᱟ ᱦᱮᱸ ᱢᱟᱱᱮ ᱚᱱᱟ ᱫᱚ ᱦᱟᱸᱜ ᱡᱚᱛᱚ ᱰᱚᱠᱴᱚᱨ ᱟᱜ ᱯᱚᱨᱟᱢᱚᱨᱥᱚ ᱠᱟᱱ ᱜᱮᱭᱟ